ᱱᱚᱣᱟ ᱟᱹᱛᱩ ᱥᱩᱨ ᱨᱮ ᱚᱱᱠᱟᱱᱟᱜ ᱧᱮᱧᱮᱞ ᱴᱷᱟᱶ ᱫᱚ ᱢᱮᱱᱟᱜ ᱟᱠᱟᱫ ᱜᱮᱭᱟ ᱡᱟᱦᱟᱸ ᱫᱚ ᱟᱵᱚᱵᱚᱱ ᱢᱮᱱᱮᱜᱼᱟ ᱴᱩᱨ ᱯᱞᱮᱥ ᱟᱨ ᱥᱩᱨ ᱥᱟᱰᱜᱮ ᱨᱮᱱ ᱢᱟᱠᱚ ᱦᱤᱡᱩᱜ ᱜᱮ ᱚᱱᱟ ᱥᱟᱶᱛᱮ ᱯᱚᱱᱚᱛ ᱩᱲᱤᱥᱥᱟ ᱯᱚᱱᱚᱛ ᱵᱟᱦᱨᱮ ᱨᱮᱱᱦᱚᱸ ᱦᱚᱸ ᱧᱮᱧᱮᱞ ᱞᱟᱹᱜᱤᱫ ᱠᱚ ᱦᱤᱡᱩᱜ ᱜᱮᱭᱟ ᱟᱨ ᱩᱱᱠᱩ ᱠᱚ ᱜᱟᱹᱭᱤᱰ ᱠᱚ ᱞᱟᱹᱜᱤᱫᱼᱛᱮ ᱥᱮ ᱫᱤᱥᱼᱦᱩᱫᱤᱥ ᱮᱢᱟᱠᱚ ᱞᱟᱹᱜᱤᱫᱼᱛᱮ ᱠᱤᱪᱷᱩᱜᱟᱱ ᱜᱟᱭᱤᱰ ᱦᱚᱸ ᱢᱮᱱᱟᱜ ᱟᱠᱟᱫ ᱠᱚᱣᱟ ᱟᱨ ᱡᱮᱦᱮᱛᱩ ᱩᱱᱠᱩ ᱱᱟᱦᱟᱜ ᱵᱟᱦᱨᱮ ᱨᱮᱱ ᱠᱚᱠᱚ ᱦᱤᱡᱩᱜᱼᱟ ᱚᱱᱟᱛᱮ ᱩᱲᱤᱥᱥᱟ ᱫᱚ ᱩᱲᱤᱭᱟᱹ ᱯᱟᱹᱨᱥᱤ ᱵᱟᱹᱲᱛᱤ ᱠᱚ ᱨᱚᱲᱟ ᱛᱚ ᱩᱲᱤᱭᱟ ᱯᱟᱹᱨᱥᱤ ᱵᱟᱠᱚ ᱵᱟᱲᱟᱭᱛᱮ ᱟᱠᱚ ᱡᱟᱦᱟᱸ ᱡᱷᱟᱲᱠᱷᱚᱸᱰ ᱥᱮᱫ ᱨᱮᱱ ᱫᱚ ᱦᱤᱱᱫᱤ ᱛᱮᱠᱚ ᱨᱚᱲᱟ ᱟᱨ ᱵᱮᱝᱜᱚᱞ ᱥᱮᱫ ᱨᱮᱱᱫᱚ ᱵᱮᱝᱜᱚᱞᱤ ᱛᱮᱠᱚ ᱨᱚᱲᱟ ᱛᱚ ᱩᱱᱠᱩ ᱠᱚ ᱵᱩᱡᱷᱟᱹᱣ ᱦᱚᱪᱚ ᱞᱟᱹᱜᱤᱫᱼᱛᱮ ᱡᱟᱦᱟᱸ ᱜᱟᱭᱤᱰ ᱠᱚ ᱱᱟᱦᱟᱜ ᱢᱮᱱᱟᱜ ᱟᱠᱟᱫ ᱠᱚᱣᱟ ᱩᱱᱠᱩ ᱫᱚ ᱩᱱᱟᱹᱜ ᱵᱟᱝ ᱨᱮᱦᱚᱸ ᱦᱤᱱᱫᱤ ᱟᱨ ᱤᱝᱞᱤᱥ ᱛᱮ ᱨᱚᱲ ᱫᱚᱠᱚ ᱵᱟᱲᱟᱭ ᱟᱠᱟᱫ ᱜᱮᱭᱟ ᱚᱱᱟ ᱥᱟᱶᱛᱮ ᱩᱲᱤᱭᱟ ᱢᱟᱠᱚ ᱵᱟᱲᱟᱭᱜᱮ ᱟᱨ ᱱᱚᱸᱰᱮᱱᱟᱜ ᱡᱟᱦᱟᱸ ᱞᱳᱠᱟᱞ ᱞᱮᱝᱜᱩᱭᱮᱡᱽ ᱡᱩᱫᱤ ᱵᱚᱱ ᱢᱮᱱᱟ ᱥᱟᱱᱛᱟᱲ ᱥᱟᱱᱛᱟᱲᱤ ᱦᱩᱭᱮᱱ ᱟᱨ ᱢᱩᱱᱰᱟᱹᱨᱤ ᱦᱩᱭᱮᱱ ᱦᱳ ᱦᱩᱭᱮᱱᱟ ᱱᱚᱣᱟ ᱠᱚᱦᱚᱸ ᱠᱚ ᱵᱟᱰᱟᱭ ᱟᱠᱟᱫ ᱜᱮᱭᱟ ᱟᱨ ᱚᱱᱟ ᱴᱩᱨ ᱯᱞᱮᱥ ᱠᱚ ᱢᱩᱫᱽᱨᱮ ᱱᱚᱸᱰᱮ ᱱᱟᱦᱟᱜ ᱟᱞᱮ ᱥᱩᱨ ᱨᱮ ᱢᱮᱱᱟᱜᱼᱟ ᱢᱤᱫᱴᱮᱱ ᱰᱮᱢ ᱡᱟᱦᱟᱸ ᱫᱚ ᱵᱟᱸᱠᱵᱚᱲ ᱰᱮᱢ ᱠᱚ ᱞᱟᱹᱭᱟ ᱟᱨ ᱱᱚᱸᱰᱮ ᱠᱚ ᱦᱤᱡᱩᱜᱼᱟ ᱱᱚᱣᱟ ᱥᱩᱨ ᱠᱚᱨᱮ ᱟᱹᱰᱤᱜᱟᱱ ᱟᱨᱦᱚᱸ ᱥᱩᱨ ᱥᱩᱯᱩᱨ ᱚᱱᱠᱟ ᱧᱮᱧᱮᱞ ᱴᱷᱟᱶ ᱠᱚ ᱢᱮᱱᱟᱜᱼᱟ ᱟᱨ ᱚᱱᱟ ᱥᱟᱶᱛᱮ ᱱᱚᱸᱰᱮ ᱱᱟᱦᱟᱜ ᱢᱮᱱᱟᱜ ᱟᱠᱟᱜᱼᱟ ᱟᱨ ᱰᱷᱤᱠᱤᱭᱟᱹ ᱵᱩᱨᱩ ᱟᱨ ᱱᱚᱣᱟ ᱰᱷᱤᱠᱤᱭᱟᱹ ᱵᱩᱨᱩ ᱨᱮᱱᱟᱜ ᱧᱩᱛᱩᱢ ᱫᱚ ᱱᱟᱦᱟᱜ ᱚᱱᱟ ᱵᱩᱨᱩ ᱨᱮ ᱥᱮᱫᱟᱭ ᱰᱷᱤᱝᱠᱤ ᱱᱟᱦᱟᱜ ᱛᱟᱦᱮᱸ ᱠᱟᱱᱟ ᱰᱷᱤᱝᱠᱤ ᱫᱷᱤᱨᱤ ᱨᱮᱱᱟᱜ ᱰᱷᱤᱝᱠᱤ ᱚᱱᱟᱫᱚ ᱵᱚᱸᱜᱟᱼᱵᱩᱨᱩ ᱠᱚᱣᱟᱜ ᱰᱷᱤᱝᱠᱤ ᱚᱱᱟ ᱨᱮᱱᱟᱜ ᱢᱤᱫ ᱠᱟᱹᱦᱱᱤ ᱢᱮᱱᱟᱜᱼᱟ ᱛᱚ ᱚᱱᱟ ᱧᱮᱧᱮᱞ ᱦᱚᱸᱠᱚ ᱦᱤᱡᱩᱜ ᱜᱮᱭᱟ ᱛᱚ ᱱᱚᱣᱟ ᱠᱚ ᱞᱟᱹᱭ ᱞᱟᱹᱜᱤᱫᱼᱛᱮ ᱡᱟᱦᱟᱸᱭ ᱱᱟᱦᱟᱜ ᱠᱚ ᱦᱤᱡᱩᱜᱼᱟ ᱧᱮᱧᱮᱞ ᱠᱚ ᱦᱤᱡᱩᱜᱼᱟ ᱩᱱᱠᱩ ᱜᱟᱹᱭᱤᱰ ᱞᱟᱹᱜᱤᱫᱼᱛᱮ ᱜᱟᱭᱤᱰ ᱠᱚ ᱢᱮᱱᱟᱜ ᱟᱠᱟᱫ ᱠᱚᱣᱟ ᱟᱨ ᱩᱱᱠᱩ ᱜᱟᱭᱤᱰ ᱠᱚ ᱥᱟᱱᱛᱟᱲ ᱞᱟᱲᱠᱟ ᱢᱩᱸᱰᱟᱹ ᱩᱰᱤᱭᱟᱹ ᱦᱤᱱᱫᱤ ᱟᱨ ᱤᱝᱞᱤᱥ ᱨᱚᱲ ᱫᱚᱠᱚ ᱵᱟᱰᱟᱭ ᱟᱠᱟᱫ ᱜᱮᱭᱟ